ᱤᱧ ᱫᱚ ᱛᱤᱥ ᱦᱚᱸ ᱩᱥᱩᱞ ᱫᱚ ᱵᱟᱹᱧ ᱵᱚᱛᱚᱨᱟᱜᱼᱟ ᱥᱟᱸᱜᱷᱟᱨ ᱠᱚᱨᱟᱣ ᱚᱠᱛᱚ ᱦᱚᱸ ᱛᱤᱥ ᱦᱚᱸ ᱵᱚᱛᱚᱨ ᱠᱚᱫᱚ ᱵᱟᱹᱧ ᱵᱚᱛᱚᱨ ᱟᱠᱟᱱᱟ ᱟᱹᱰᱤᱜᱟᱱ ᱩᱥᱩᱞ ᱠᱚ ᱧᱟᱢᱚᱜ ᱜᱮᱭᱟ ᱚᱱᱟ ᱩᱥᱩᱞ ᱧᱮᱞ ᱠᱟᱛᱮ ᱦᱚᱸ ᱪᱮ ᱚᱸᱰᱮ ᱚᱱᱠᱟᱛᱮ ᱯᱟᱨᱚᱢᱚᱜ ᱦᱚᱸ ᱵᱚᱛᱚᱨ ᱠᱚᱫᱚ ᱵᱟᱹᱧ ᱵᱚᱛᱚᱨᱟᱠᱟᱱᱟ ᱥᱟᱸᱜᱷᱟᱨ ᱚᱠᱛᱚ ᱦᱚᱸ ᱵᱚᱛᱚᱨ ᱠᱚᱫᱚ ᱵᱟᱝᱼᱟ ᱟᱨ ᱚᱱᱟ ᱚᱠᱛᱚ ᱮᱲᱟᱣ ᱠᱟᱛᱮ ᱨᱟᱠᱟᱵ ᱫᱚ ᱵᱟᱝ ᱦᱩᱭᱟᱠᱟᱱᱟ ᱚᱱᱟ ᱩᱥᱩᱞ ᱡᱟᱦᱟᱸ ᱩᱥᱩᱞᱟᱜ ᱢᱮᱱᱟᱜᱼᱟ ᱚᱱᱟ ᱩᱥᱩᱞ ᱥᱮᱫ ᱛᱮᱜᱮ ᱨᱟᱠᱟᱵ ᱦᱩᱭᱟᱠᱟᱱᱟ